ᱯᱨᱚᱛᱷᱚᱢ ᱟᱞᱮᱭᱟᱜ ᱚᱲᱟᱜ ᱥᱟᱯᱷᱟ ᱱᱟᱣᱟ ᱡᱚᱢ ᱵᱟᱹᱫ ᱠᱷᱚᱱ ᱞᱮᱸᱰᱮᱫ ᱦᱟᱥᱟ ᱵᱟᱹᱫ ᱠᱷᱚᱱᱟᱜ ᱞᱮ ᱟᱹᱜᱩᱭᱟ ᱜᱮᱞᱮᱡ ᱠᱟᱛᱮ ᱯᱷᱚᱥᱚᱞ ᱚᱱᱟ ᱟᱹᱜᱩ ᱠᱟᱛᱮ ᱚᱲᱟᱜ ᱵᱷᱤᱛᱟᱹᱨᱞᱮ ᱥᱟᱯᱷᱟᱭᱟ ᱯᱚᱛᱟᱣᱟ ᱥᱮᱫᱟᱭ ᱫᱚ ᱜᱮᱸᱫᱽᱨᱮᱡ ᱛᱮᱜᱮᱞᱮ ᱯᱚᱛᱟᱣ ᱞᱮᱜᱼᱟ ᱱᱮᱛᱟᱨ ᱫᱚ ᱵᱩᱨᱩ ᱥᱟᱱ ᱛᱮᱞᱮ ᱯᱚᱛᱟᱣᱮᱫᱟ ᱚᱱᱟ ᱠᱷᱚᱱᱟᱜ ᱞᱮ ᱟᱹᱜᱩᱭᱟ ᱯᱩᱬ ᱦᱟᱥᱟ ᱯᱩᱬ ᱦᱟᱥᱟ ᱫᱷᱤᱨᱤ ᱞᱤᱯᱩᱫ ᱚᱱᱟᱜᱮ ᱯᱚᱲᱚᱭ ᱯᱚᱲᱚᱭ ᱥᱟᱯᱷᱟ ᱯᱩᱬ ᱧᱮᱞᱚᱜᱼᱟ ᱦᱟᱥᱟ ᱚᱱᱟᱞᱮ ᱠᱩᱥᱤᱭᱟᱜᱼᱟ ᱟᱨᱟᱜ ᱦᱟᱥᱟ ᱢᱩᱨᱩᱢ ᱰᱚᱸᱰᱷᱟᱨᱮ ᱧᱟᱢᱚᱜᱼᱟ ᱚᱱᱟ ᱦᱟᱥᱟᱞᱮ ᱟᱹᱜᱩᱭᱟ ᱦᱮᱫᱟᱭ ᱫᱚ ᱡᱟᱱᱦᱮ ᱜᱩᱸᱫᱩᱞᱤ ᱠᱚ ᱪᱟᱥᱟ ᱚᱱᱟ ᱨᱮᱱᱟᱜ ᱵᱩᱥᱩᱵ ᱨᱟᱯᱟᱜ ᱠᱟᱛᱮ ᱦᱮᱸᱫᱮᱭᱟᱜ ᱞᱮ ᱵᱮᱱᱟᱣᱟ ᱟᱹᱰᱤ ᱦᱮᱸᱫᱮᱜᱼᱟ ᱧᱚᱲᱚᱢ ᱧᱚᱲᱚᱢ ᱟᱹᱰᱤ ᱪᱮᱨᱦᱟ ᱧᱮᱞᱚᱜᱼᱟ ᱚᱱᱟ ᱠᱷᱚᱱᱟᱜ ᱱᱤᱛᱳᱜ ᱫᱚ ᱪᱮᱫ ᱞᱮ ᱵᱮᱵᱷᱟᱨᱟ ᱚᱠᱚᱭ ᱨᱚᱝᱼᱛᱮ ᱵᱮᱱᱟᱣ ᱥᱟᱱᱟᱭ ᱠᱟᱱᱟ ᱤᱭᱩᱴᱩᱵᱽ ᱨᱮ ᱧᱮᱞ ᱠᱟᱛᱮ ᱚᱱᱟᱫᱚ ᱵᱟᱡᱟᱨ ᱠᱷᱚᱱᱟᱜ ᱞᱮ ᱠᱤᱨᱤᱧ ᱟᱹᱜᱩᱭᱟ ᱟᱨ ᱦᱟᱥᱟ ᱠᱟᱸᱛ ᱨᱮ ᱡᱟᱦᱟᱸᱞᱮ ᱞᱟᱜᱟᱣᱟ ᱥᱮᱫᱟᱭ ᱚᱱᱟᱫᱚ ᱱᱤᱛᱳᱜ ᱫᱚ ᱜᱚᱲᱚ ᱫᱟᱜ ᱵᱟᱭ ᱡᱷᱟᱴᱟᱥᱚᱜᱼᱟ ᱫᱟᱜ ᱵᱟᱭ ᱥᱤᱲᱜᱤᱨᱟ ᱚᱱᱟ ᱥᱟᱶᱛᱮᱫᱚ ᱢᱤᱫᱴᱤᱡ ᱠᱮᱢᱤᱠᱮᱞ ᱧᱟᱢᱚᱜ ᱠᱟᱱᱟ ᱚᱱᱟᱞᱮ ᱞᱟᱜᱟᱣᱟᱜᱼᱟ ᱚᱱᱟ ᱠᱷᱟᱱ ᱫᱟᱜᱼᱛᱮ ᱵᱟᱭ ᱵᱟᱹᱲᱤᱡᱟ ᱟᱹᱰᱤ ᱪᱮᱦᱨᱟᱜᱮ ᱛᱟᱦᱮᱱᱟ ᱟᱨ ᱥᱤᱢᱮᱱᱴ ᱠᱟᱛ ᱨᱮᱫᱚ ᱵᱟᱡᱟᱨ ᱠᱷᱚᱱᱟᱜ ᱠᱤᱨᱤᱧ ᱟᱹᱜᱩ ᱠᱟᱛᱮᱱ ᱨᱚᱝ ᱥᱩᱱᱩᱢ ᱛᱮᱞᱮ ᱜᱟᱞᱟᱣᱟ ᱚᱱᱟ ᱟᱹᱰᱤ ᱱᱟᱯᱟᱭ ᱞᱮ ᱞᱟᱜᱟᱣᱟ ᱟᱹᱰᱤ ᱱᱟᱯᱟᱭ ᱧᱮᱞᱚᱜᱼᱟ ᱡᱚᱛᱚ ᱚᱱᱟᱜᱮ ᱚᱲᱟᱜ ᱫᱩᱣᱟᱹᱨ ᱠᱚᱞᱮ ᱥᱟᱯᱷᱟᱭᱟ